ᱤᱧ ᱡᱚᱠᱷᱚᱱ ᱚᱲᱟᱜ ᱨᱮ ᱠᱷᱟᱞᱤᱧ ᱛᱟᱦᱮᱸᱱᱟ ᱠᱟᱢᱤ ᱵᱟᱝ ᱛᱟᱦᱮᱸᱱ ᱛᱤᱧ ᱛᱚᱠᱷᱚᱱ ᱫᱚ ᱟᱰᱤ ᱨᱟᱣᱟᱞ ᱜᱮᱧ ᱵᱩᱡᱷᱟᱹᱣᱟ ᱟᱵᱟᱨ ᱡᱚᱠᱷᱚᱱ ᱠᱟᱢᱤ ᱛᱟᱦᱮᱸᱱ ᱛᱤᱧ ᱟᱰᱤ ᱩᱥᱟᱹᱨᱟ ᱠᱟᱢᱤ ᱦᱩᱭᱩᱜ ᱛᱤᱧᱟᱹ ᱛᱚᱠᱷᱚᱱ ᱚᱱᱟ ᱥᱩᱢᱟᱹᱭ ᱥᱮᱨᱮᱧ ᱟᱸᱡᱚᱢ ᱟᱸᱡᱚᱢ ᱛᱮᱦᱚᱸᱧ ᱠᱟᱢᱤᱭᱟ ᱟᱵᱟᱨ ᱦᱚᱲᱮᱧ ᱧᱮᱞ ᱠᱟᱜ ᱠᱚᱣᱟ ᱡᱟᱦᱟᱸᱭ ᱦᱚᱲ ᱥᱚᱯᱤᱝ ᱢᱚᱞ ᱨᱮᱠᱚ ᱠᱟᱢᱤ ᱥᱮ ᱮᱢᱱᱤ ᱡᱟᱦᱟᱸ ᱨᱮᱠᱚ ᱠᱟᱢᱤ ᱩᱝᱠᱩ ᱦᱚᱲ ᱥᱮᱨᱮᱧ ᱟᱸᱡᱚᱢ ᱟᱸᱡᱚᱢ ᱛᱮᱠᱚ ᱠᱟᱢᱤᱭᱟ ᱡᱟᱛᱮ ᱠᱟᱢᱤ ᱨᱮ ᱠᱞᱟᱱᱛᱤ ᱵᱟᱝ ᱦᱤᱡᱩᱜ ᱛᱟᱠᱚ ᱟᱵᱟᱨ ᱟᱛᱩ ᱨᱮ ᱦᱚᱸᱧ ᱧᱮᱞ ᱠᱟᱜ ᱠᱚᱣᱟ ᱱᱤᱭᱟᱹ ᱦᱩᱲᱩ ᱨᱚᱦᱚᱭ ᱥᱩᱢᱟᱹᱭ ᱛᱮ ᱟᱭᱢᱟ ᱟᱭᱩ ᱢᱤᱜ ᱛᱮ ᱦᱩᱲᱩ ᱠᱚ ᱨᱚᱦᱚᱭ ᱫᱟ ᱛᱚᱠᱷᱚᱱ ᱡᱟᱛᱮ ᱞᱟᱸᱜᱟ ᱵᱟᱠᱚ ᱵᱩᱡᱷᱟᱹᱣ ᱚᱱᱟᱛᱮ ᱢᱤᱜ ᱛᱮᱠᱚ ᱥᱮᱨᱮᱧᱟ ᱡᱟᱦᱟᱸᱭ ᱦᱚᱲ ᱠᱷᱮᱛ ᱮ ᱥᱤᱭ ᱫᱟ ᱩᱱᱤ ᱦᱚᱲ ᱜᱚᱞ ᱜᱚᱞ ᱛᱮ ᱟᱰᱤ ᱢᱚᱸᱡᱽ ᱠᱷᱮᱛ ᱮ ᱥᱤᱭᱟ ᱡᱟᱛᱮ ᱩᱝᱠᱩ ᱞᱟᱸᱜᱟ ᱵᱟᱠᱚ ᱵᱩᱡᱷᱟᱹᱣ ᱢᱤᱜ ᱨᱚᱠᱚᱢ ᱠᱟᱢᱤ ᱵᱟᱝ ᱦᱩᱭᱩᱜ ᱛᱟᱠᱚ